ᱜᱟᱛᱮ ᱥᱟᱶ ᱜᱷᱟᱨᱚᱸᱡᱽ ᱥᱟᱶᱛᱮ ᱡᱚᱯᱲᱟᱣ ᱨᱮᱭᱟᱜ ᱩᱯᱟᱹᱭ ᱞᱮᱠᱟᱛᱮ ᱥᱴᱟᱨ ᱜᱮᱧᱡᱤᱝ ᱫᱚ ᱵᱤᱣᱦᱟᱨ ᱦᱩᱭᱩᱜ ᱜᱮᱭᱟ ᱡᱩᱫᱤ ᱟᱢ ᱡᱟᱦᱟᱸ ᱛᱤᱥ ᱜᱮ ᱜᱟᱛᱮ ᱪᱮ ᱜᱷᱟᱨᱚᱸᱡᱽ ᱥᱟᱶᱛᱮ ᱡᱚᱯᱲᱟᱣ ᱥᱟᱹᱜᱟᱹᱭ ᱮᱢ ᱫᱚᱦᱚᱭᱟ ᱤᱱᱟᱹᱠᱷᱟᱡ ᱚᱸᱰᱮ ᱫᱚ ᱥᱩᱞᱩᱠ ᱥᱟᱹᱜᱟᱹᱭ ᱫᱚᱦᱚ ᱫᱚᱨᱠᱟᱨᱚᱜᱼᱟ ᱡᱚᱯᱲᱟᱣ ᱡᱤᱱᱤᱥ ᱡᱤᱱᱤᱥ ᱨᱮᱫᱚ ᱡᱩᱫᱤ ᱡᱚᱯᱲᱟᱣ ᱡᱤᱱᱤᱥ ᱨᱮ ᱱᱟᱭ ᱱᱟᱯᱟᱭ ᱵᱟᱢ ᱟᱹᱜᱩᱭᱟ ᱵᱟᱢ ᱫᱚᱦᱚᱭᱟ ᱤᱱᱟᱹᱠᱷᱟᱡ ᱚᱱᱟ ᱡᱚᱯᱲᱟᱣ ᱫᱚ ᱱᱟᱯᱟᱭ ᱫᱚ ᱵᱟᱝ ᱦᱩᱭᱩᱜᱼᱟ ᱜᱷᱟᱨᱚᱸᱡᱽ ᱨᱮ ᱥᱩᱞᱩᱠ ᱥᱩᱠ ᱥᱟᱱᱛᱤ ᱛᱟᱦᱮᱱ ᱞᱟᱹᱜᱤᱫ ᱛᱮ ᱡᱚᱯᱲᱟᱣ ᱟᱹᱰᱤ ᱱᱤᱦᱟᱹᱛᱤ ᱫᱚᱨᱠᱟᱨᱚᱜᱼᱟ ᱱᱟᱯᱟᱭ ᱥᱴᱟᱨ ᱜᱮᱧᱡᱤ ᱵᱟᱢ ᱵᱮᱣᱵᱷᱟᱨᱟ ᱤᱱᱟᱹᱠᱷᱟᱡ ᱥᱩᱞᱩᱠ ᱫᱚ ᱚᱦᱚᱜᱮᱢ ᱛᱟᱦᱮᱸ ᱫᱟᱲᱮᱭᱟᱜᱼᱟ ᱜᱷᱟᱨᱚᱸᱡᱽ ᱥᱟᱶᱛᱮ ᱡᱚᱯᱲᱟᱣ ᱨᱮᱫᱚ ᱱᱟᱭ ᱱᱟᱯᱟᱭ ᱟᱹᱰᱤᱜᱮ ᱞᱟᱹᱠᱛᱤᱜᱼᱟ ᱱᱟᱭᱼᱱᱟᱯᱟᱭ ᱛᱟᱦᱮᱱ ᱜᱮ ᱥᱟᱶᱛᱟ ᱨᱮᱭᱟᱜ ᱢᱤᱫ ᱟᱹᱨᱥᱤ ᱠᱟᱱᱟ ᱱᱟᱭ ᱱᱟᱯᱟᱭ ᱵᱟᱢ ᱛᱟᱦᱮᱱ ᱠᱷᱟᱡ ᱜᱷᱟᱨᱚᱸᱡᱽ ᱫᱚ ᱥᱩᱠ ᱥᱟᱹᱱᱛᱤ ᱵᱟᱭ ᱛᱟᱦᱮᱱᱟ ᱚᱱᱟᱛᱮ ᱥᱴᱟᱨ ᱜᱮᱧᱡᱤ ᱫᱚ ᱵᱮᱣᱦᱟᱨ ᱦᱩᱭᱩᱜ ᱜᱮᱭᱟ